ᱦᱮᱸ ᱟᱞᱮᱭᱟᱜ ᱴᱚᱴᱷᱟᱨᱮᱱ ᱥᱩᱨᱼᱥᱩᱯᱩᱨ ᱦᱚᱲ ᱠᱚᱫᱚ ᱫᱷᱚᱨᱚᱢᱟᱱ ᱴᱷᱟᱶᱞᱮ ᱧᱮᱞ ᱟᱠᱟᱫᱟ ᱚᱱᱟ ᱚᱱᱟ ᱚᱱᱟ ᱴᱚᱴᱷᱟ ᱨᱮᱱᱟᱜ ᱧᱩᱛᱩᱢ ᱫᱚ ᱦᱩᱭᱩᱜ ᱠᱟᱱᱟ ᱵᱤᱨᱥᱟ ᱢᱩᱱᱰᱟ ᱤᱭᱩᱱᱤᱵᱷᱟᱨᱥᱤᱴᱤ ᱚᱱᱟ ᱴᱚᱴᱷᱟ ᱨᱮᱫᱚ ᱟᱞᱮᱨᱮᱱ ᱢᱟᱹᱭᱼᱵᱟᱹᱵᱩ ᱛᱟᱠᱚ ᱚᱞᱚᱜ ᱯᱟᱲᱦᱟᱣ ᱞᱟᱹᱜᱤᱫ ᱛᱮᱠᱚ ᱪᱟᱞᱟᱜᱼᱟ ᱚᱱᱟ ᱨᱮᱱᱟᱝ ᱞᱟᱹᱠᱛᱤ ᱫᱚ ᱚᱱᱮᱠ ᱞᱮᱠᱟᱱᱟᱜ ᱜᱮ ᱢᱮᱱᱟᱜ ᱟᱠᱟᱫᱟ ᱟᱵᱚ ᱥᱟᱱᱛᱟᱲ ᱥᱚᱢᱟᱡᱽ ᱫᱚ ᱛᱟᱭᱚᱢ ᱟᱠᱟᱱ ᱫᱚ ᱚᱱᱮᱠ ᱞᱟᱦᱟᱱᱛᱤ ᱠᱟᱛᱮᱫ ᱵᱚᱱ ᱤᱫᱤᱭᱟ ᱚᱱᱟ ᱚᱱᱟ ᱞᱮᱠᱟ ᱞᱟᱹᱜᱤᱫ ᱛᱮ ᱱᱚᱣᱟ ᱚᱞᱚᱜ ᱯᱟᱲᱦᱟᱜ ᱫᱚ ᱞᱟᱹᱠᱛᱤᱜ ᱠᱟᱱᱟ